ᱦᱳᱭ ᱟᱹᱞᱤᱧ ᱱᱟᱦᱟᱜ ᱚᱱᱟ ᱳᱭᱮᱥᱴ ᱵᱮᱝᱜᱚᱞ ᱵᱟᱸᱠᱩᱲᱟ ᱰᱤᱥᱴᱤᱠ ᱠᱷᱚᱱᱟᱜ ᱞᱤᱧ ᱯᱷᱳᱱ ᱧᱚᱜ ᱠᱟᱜᱼᱟ ᱟᱨ ᱠᱟᱛᱷᱟ ᱫᱚ ᱟᱯᱮ ᱥᱮᱱ ᱫᱟᱬᱟᱱ ᱞᱤᱧ ᱪᱟᱞᱟᱣ ᱞᱮᱱ ᱛᱟᱦᱮᱱ ᱥᱚᱦᱨᱟᱭ ᱟᱫᱚ ᱟᱹᱰᱤ ᱞᱤᱧ ᱦᱟᱦᱟᱬᱟᱭᱮᱱᱟ ᱟᱹᱞᱤᱧ ᱦᱟᱦᱟᱬᱟ ᱫᱚ ᱚᱱᱟ ᱵᱷᱤᱛ ᱯᱤᱸᱰᱟᱹ ᱧᱮᱞ ᱛᱮ ᱦᱟᱸᱜ ᱵᱷᱤᱛᱤᱨ ᱞᱤᱧ ᱦᱟᱦᱟᱬᱟᱭᱮᱱᱟ ᱟᱪᱪᱷᱟ ᱞᱟᱹᱭᱟᱹᱧ ᱯᱮᱥᱮ ᱟᱯᱮ ᱱᱚᱣᱟ ᱥᱚᱦᱨᱟᱭ ᱨᱮ ᱵᱟᱠᱷᱟᱱ ᱫᱚ ᱯᱚᱨᱚᱵᱽ ᱯᱩᱱᱟᱹᱭ ᱠᱚᱨᱮᱜ ᱚᱲᱟᱜ ᱠᱚ ᱫᱩᱣᱟᱹᱨ ᱠᱚ ᱪᱮᱫ ᱞᱮᱠᱟ ᱯᱮ ᱥᱟᱯᱷᱟ ᱥᱩᱛᱨᱚᱭᱟ ᱠᱟᱹᱴᱤᱡ ᱞᱟᱹᱭ ᱧᱚᱜᱽ ᱢᱮᱥᱮ

ᱟᱨ ᱱᱟᱣᱟ ᱜᱮᱞᱤᱧ ᱧᱮᱞ ᱠᱟᱜᱼᱟ ᱛᱚ ᱦᱟᱸᱜ ᱚᱱᱟᱛᱮ ᱠᱟᱹᱴᱤᱡ ᱵᱟᱲᱟᱭ ᱚᱜ ᱥᱟᱱᱟᱭᱮᱫ ᱞᱤᱧᱟ ᱟᱯᱮ ᱛᱮᱜᱮ

ᱟᱪᱪᱷᱟ ᱟᱹᱰᱤ ᱤᱱᱰᱚᱨ ᱜᱚᱱᱰᱚᱨ ᱵᱟᱦᱟ ᱠᱚᱯᱮ ᱵᱮᱱᱟᱣ ᱠᱟᱜᱼᱟ ᱟᱪᱪᱷᱟ ᱠᱚᱸᱜ ᱠᱚ ᱦᱟᱹᱠᱩ ᱠᱚᱠᱚ ᱥᱟᱵᱟᱜ ᱟᱠᱟᱜ ᱠᱚᱣᱟ ᱟᱨ ᱩᱯᱟᱹᱞ ᱵᱟᱦᱟ ᱠᱚ ᱟᱹᱰᱤ ᱪᱮᱦᱨᱟ ᱧᱮᱞᱚᱜ ᱠᱟᱱᱟ ᱚᱱᱟᱫᱚ ᱪᱮᱫ ᱨᱚᱝ ᱠᱚᱯᱮ ᱞᱟᱜᱟᱣ ᱠᱟᱜᱼᱟ

ᱦᱳᱭ ᱡᱟᱦᱟᱸᱜᱮ ᱞᱟᱹᱠᱛᱤᱭᱟᱱ ᱡᱤᱱᱤᱥ ᱢᱟ ᱠᱚᱥᱴᱚ ᱦᱚᱸ ᱦᱩᱭᱩᱜ ᱜᱮᱭᱟ

ᱟᱪᱪᱷᱟ ᱱᱮᱛᱟᱨ ᱢᱟᱱᱮ ᱦᱟᱥᱟ ᱫᱚ ᱫᱟᱜ ᱞᱮᱠᱷᱟᱱ ᱵᱟᱭ ᱛᱟᱯᱮᱭᱟ ᱟᱪᱪᱷᱟ ᱚᱱᱟ ᱢᱟ ᱯᱟᱨᱟᱵᱽ ᱦᱚᱸ ᱟᱵᱚ ᱢᱟ ᱦᱟᱸᱜ ᱥᱩᱨ ᱥᱩᱨ ᱜᱮ ᱛᱟᱦᱮᱱ ᱠᱟᱱ ᱫᱚ ᱵᱟᱝ

ᱦᱳᱭ ᱦᱳᱭ ᱚᱱᱟ ᱦᱮᱸ ᱵᱟᱲᱟᱭ ᱦᱚᱲ ᱮᱱᱟᱝ ᱜᱮ ᱦᱟᱸᱜ ᱱᱚᱣᱟ ᱠᱚᱫᱚᱭ ᱞᱟᱹᱭ ᱫᱟᱲᱮᱭᱟᱜᱼᱟ ᱟᱪᱪᱷᱟ ᱟᱞᱮ ᱥᱮᱫ ᱟᱫᱚ ᱚᱱᱠᱟ ᱢᱟ ᱵᱟᱝᱟ ᱦᱟᱥᱟ ᱠᱚᱦᱚᱸ ᱚᱱᱠᱟ ᱥᱩᱵᱤᱫᱷᱟ ᱵᱟᱹᱱᱩᱜᱼᱟ ᱚᱱᱠᱟᱱ ᱦᱟᱥᱟ ᱢᱟ ᱦᱮᱸ ᱵᱷᱮᱜᱟᱨ ᱵᱷᱮᱜᱟᱨ ᱦᱟᱥᱟ ᱠᱚᱢᱟ ᱟᱫᱚ ᱟᱞᱮ ᱠᱚᱥᱮᱡ ᱦᱩᱱᱟᱹᱝ ᱯᱮ ᱦᱤᱡᱩᱜ ᱠᱷᱟᱱ ᱟᱞᱮ ᱦᱚᱸᱯᱮ ᱵᱮᱱᱟᱣ ᱵᱟᱲᱟ ᱧᱚᱜ ᱠᱷᱟᱱ ᱟᱹᱰᱤ ᱪᱮᱦᱨᱟᱜᱼᱟ ᱟᱫᱚ ᱚᱱᱠᱟ ᱢᱟ ᱦᱩᱱᱟᱹᱝ ᱟᱞᱮ ᱫᱚ ᱵᱟᱞᱮ ᱢᱮᱱᱮᱫᱼᱟ ᱤᱫᱤ ᱠᱟᱛᱮᱫ ᱦᱩᱱᱟᱹᱝ ᱟᱫᱚ ᱟᱯᱮ ᱜᱮ ᱦᱩᱱᱟᱹᱝ ᱚᱱᱛᱮ ᱨᱮᱯᱮ ᱜᱤᱨᱟᱹ ᱵᱟᱹᱥᱤᱜᱼᱟ